ᱟᱞᱮᱭᱟᱜ ᱥᱩᱨ ᱥᱩᱯᱩᱨ ᱨᱮ ᱡᱟᱦᱟᱱ ᱟᱥᱲᱟ ᱵᱟᱝᱠᱷᱟᱱ ᱡᱮᱜᱮᱛ ᱵᱤᱫᱽᱫᱟᱹᱜᱟᱲ ᱢᱮᱱᱟᱜ ᱠᱟᱜ ᱫᱚ ᱚᱸᱰᱮ ᱠᱷᱚᱱᱟᱜ ᱠᱷᱚᱸᱫᱽᱨᱚᱱ ᱟᱞᱮ ᱦᱚᱸᱠᱚ ᱦᱮᱸ ᱮᱢ ᱦᱚᱸᱠᱚ ᱮᱢᱟᱞᱮᱜᱮᱭᱟ ᱡᱮᱜᱮᱛ ᱵᱤᱫᱽᱫᱟᱹᱜᱟᱲ ᱫᱚ ᱢᱤᱫ ᱠᱟᱛᱷᱟ ᱛᱮ ᱠᱷᱟᱴᱚ ᱛᱮ ᱞᱟᱹᱭ ᱞᱮᱠᱷᱟᱱ ᱫᱚ ᱱᱚᱝᱠᱟ ᱡᱟᱦᱟᱸ ᱫᱚ ᱡᱮᱜᱮᱛ ᱫᱵᱤᱫᱽᱫᱟᱹᱜᱟᱲ ᱢᱮᱱᱛᱮ ᱟᱵᱚ ᱱᱚᱣᱟ ᱞᱟᱯᱷᱟᱝ ᱥᱮᱪᱮᱫ ᱵᱚᱱ ᱢᱮᱱᱟ ᱟᱨ ᱡᱮ ᱞᱮᱠᱟ ᱵᱤ ᱮ ᱥᱮ ᱡᱟᱦᱟᱸ ᱜᱨᱮᱡᱩᱭᱮᱥᱚᱱ ᱵᱚᱱ ᱢᱮᱛᱟᱜ ᱠᱟᱱᱟ ᱚᱱᱟ ᱠᱳᱣᱟᱞᱤᱯᱷᱟᱭ ᱥᱮ ᱯᱟᱥ ᱟᱣᱩᱴ ᱠᱟᱛᱮ ᱮᱢ ᱮ ᱡᱟᱦᱟᱸ ᱵᱚᱱ ᱠᱚᱨᱟᱣᱟ ᱚᱱᱟ ᱫᱚ ᱡᱮᱜᱮᱛ ᱵᱤᱫᱽᱫᱟᱹᱜᱟᱲ ᱨᱮᱵᱚᱱ ᱠᱚᱨᱟᱣ ᱫᱟᱲᱭᱟᱜᱼᱟ ᱚᱱᱟ ᱜᱮ ᱟᱵᱚ ᱞᱟᱯᱷᱟᱝ ᱥᱮᱪᱮᱫ ᱢᱟᱹᱱ ᱵᱚᱱ ᱢᱮᱛᱟᱜ ᱠᱟᱱᱟ ᱟᱨ ᱞᱟᱯᱷᱟᱝ ᱥᱮᱪᱮᱫ ᱢᱟᱹᱱ ᱨᱮ ᱡᱟᱦᱟᱸᱭ ᱠᱚᱠᱚ ᱛᱟᱦᱮᱱᱟ ᱥᱮ ᱡᱟᱦᱟᱸᱭ ᱠᱚᱠᱚ ᱦᱟᱢᱮᱴᱟ ᱚᱱᱟ

ᱞᱟᱯᱷᱟᱝ ᱥᱮᱪᱮᱫ ᱡᱟᱦᱟᱸᱭ ᱠᱚ ᱦᱟᱢᱮᱴᱟ ᱩᱱᱠᱩ ᱫᱚ ᱵᱤᱫᱽᱫᱟᱹᱜᱟᱲ ᱛᱚᱨᱚᱯ ᱠᱷᱚᱱᱟᱜ ᱠᱷᱚᱸᱫᱽᱨᱚᱱ ᱦᱚᱸᱠᱚ ᱮᱢᱟ ᱠᱚᱜᱮᱭᱟ ᱠᱷᱚᱸᱫᱽᱨᱚᱱ ᱫᱚ ᱢᱤᱫ ᱠᱟᱛᱷᱟ ᱛᱮᱵᱚᱱ ᱢᱮᱱ ᱫᱟᱲᱮᱭᱟᱜᱼᱟ ᱡᱮ ᱵᱟᱝᱢᱟ ᱡᱟᱦᱟᱸ ᱱᱟᱜ ᱥᱟᱛᱟᱢ ᱤᱫᱤ ᱠᱟᱛᱮ ᱥᱮ ᱴᱚᱴᱷᱟᱠᱤᱭᱟᱹ ᱫᱟᱬᱟ ᱠᱟᱛᱮ ᱡᱟᱦᱟᱸ ᱠᱚ ᱢᱮᱫ ᱥᱩᱢᱩᱝ ᱛᱮᱵᱚᱱ ᱧᱮᱞᱮᱫᱟ ᱚᱱᱟ ᱠᱚ ᱚᱱᱟ ᱠᱚ ᱥᱟᱶᱛᱮ ᱟᱨᱦᱚᱸ ᱵᱤᱵᱷᱤᱱᱱᱚ ᱥᱟᱛᱟᱢ ᱠᱚ ᱤᱫᱤ ᱠᱟᱛᱮ ᱡᱮᱢᱚᱱ ᱟᱛᱳ ᱦᱚᱲ ᱥᱟᱞᱟᱜ ᱨᱚᱯᱚᱲ ᱠᱟᱛᱮ ᱠᱷᱚᱸᱫᱽᱨᱚᱱ ᱵᱚᱱ ᱠᱚᱨᱟᱣ ᱫᱟᱲᱮᱭᱟᱜᱼᱟ ᱱᱚᱝᱠᱟ ᱠᱟᱛᱮ ᱠᱷᱚᱸᱫᱽᱨᱚᱱ ᱞᱮᱱᱠᱷᱟᱱ ᱟᱨ ᱟᱵᱚ ᱥᱟᱱᱛᱟᱲ ᱡᱟᱦᱟᱸ ᱱᱟᱜ ᱟᱹᱨᱤᱼᱪᱟᱹᱞᱤ ᱤᱫᱤ ᱠᱟᱛᱮ ᱵᱚᱱ ᱠᱷᱚᱸᱫᱽᱨᱚᱱ ᱫᱟᱲᱮᱭᱟᱜᱼᱟ ᱟᱨᱦᱚᱸ ᱵᱷᱮᱜᱟᱨ ᱵᱷᱮᱜᱟᱨ ᱥᱟᱛᱟᱢ ᱤᱫᱤ ᱠᱟᱛᱮ ᱠᱷᱚᱸᱫᱽᱨᱚᱱ ᱠᱟᱹᱢᱤ ᱠᱚᱫᱚ ᱦᱩᱭᱩᱜ ᱛᱟᱦᱮᱱ ᱜᱮᱭᱟ ᱟᱨ ᱱᱚᱣᱟ ᱠᱷᱚᱸᱫᱽᱨᱚᱱ ᱠᱟᱹᱢᱤ ᱠᱚᱨᱟᱣ ᱞᱮᱠᱷᱟᱱ ᱫᱚ ᱟᱵᱚ ᱦᱟᱯᱮᱱ ᱫᱤᱱ ᱨᱮ ᱟᱹᱰᱤ ᱩᱯᱠᱟᱹᱨ ᱵᱚᱱ ᱧᱟᱢ ᱫᱟᱲᱭᱟᱜᱼᱟ ᱤᱱᱟᱹᱠᱷᱟᱱ ᱟᱵᱚ ᱥᱟᱱᱛᱟᱲ ᱥᱟᱶᱛᱟ ᱦᱟᱨᱟ ᱵᱩᱨᱩᱜᱼᱟ ᱥᱟᱶᱛᱮ ᱥᱟᱱᱟᱢ ᱠᱚᱦᱚᱸ ᱵᱚᱱ ᱵᱩᱡᱽ ᱫᱟᱲᱭᱟᱜᱼᱟ ᱡᱟᱦᱟᱸ ᱠᱚ ᱥᱮᱫᱟᱭ ᱦᱟᱯᱲᱟᱢ ᱨᱮ ᱟᱜ ᱠᱟᱱ ᱛᱟᱵᱚᱱᱟ ᱚᱱᱟ ᱠᱚᱦᱚᱸ ᱵᱚᱱ ᱵᱩᱡᱽ ᱫᱟᱲᱮᱭᱟᱜᱼᱟ ᱠᱷᱚᱸᱫᱽᱨᱚᱱ ᱛᱟᱞᱟ ᱛᱮᱜᱮ ᱤᱱᱟᱹᱠᱷᱟᱱ ᱠᱷᱚᱸᱫᱽᱨᱚᱱ ᱞᱮᱠᱷᱟᱱ ᱫᱚ ᱥᱟᱱᱟᱢ ᱦᱚᱲ ᱵᱚᱱ ᱵᱩᱡᱽ ᱫᱟᱲᱮᱭᱟᱜᱼᱟ ᱟᱵ ᱥᱟᱶᱛᱮ ᱦᱟᱯᱮᱱ ᱫᱤᱱ ᱨᱮᱱ ᱡᱟᱦᱟᱸᱭ ᱯᱩᱨ ᱦᱟᱯᱮᱱ ᱫᱤᱱ ᱨᱮᱱ ᱡᱟᱦᱟᱸᱭ ᱯᱚᱼᱯᱚᱝᱲᱟ ᱠᱚ ᱩᱱᱠᱩ ᱦᱚᱸᱠᱚ ᱵᱩᱡᱽ ᱧᱟᱢ ᱫᱟᱲᱭᱟᱜᱼᱟ ᱚᱱᱟ ᱜᱮ ᱦᱩᱭᱩᱜ ᱠᱟᱱᱟ ᱠᱷᱚᱸᱫᱽᱨᱚᱱ ᱨᱮᱱᱟᱜ ᱢᱤᱫ ᱢᱟᱨᱟᱝ ᱡᱚᱥ ᱦᱚᱸᱵᱚᱱ ᱢᱮᱱ ᱫᱟᱲᱮᱭᱟᱜᱼᱟ